ᱯᱚᱥᱪᱤᱢ ᱵᱟᱝᱞᱟ ᱨᱮ ᱢᱮᱱᱟᱜ ᱠᱚᱣᱟ ᱟᱹᱫᱤᱵᱟᱹᱥᱤ ᱦᱤᱱᱫᱩ ᱢᱩᱥᱞᱟᱹ ᱟᱨ ᱯᱚᱥᱪᱤᱢ ᱵᱟᱝᱞᱟ ᱨᱮᱭᱟᱜ ᱞᱟᱹᱴᱩ ᱞᱟᱹᱴᱩ ᱡᱮᱜᱩᱞᱟᱹ ᱢᱮᱱᱟᱜᱼᱟ ᱦᱤᱱᱫᱩᱣᱟᱜ ᱫᱚ ᱢᱚᱱᱫᱤᱨ ᱢᱮᱱᱟᱜᱼᱟ ᱵᱚᱞᱞᱟ ᱠᱟ ᱞᱤ ᱢᱚᱱᱫᱤᱨ ᱛᱟᱨᱯᱚᱨ ᱮᱥᱠᱚᱱᱰ ᱢᱟᱭᱟᱯᱩᱨ ᱜᱤᱨᱡᱟᱹ ᱠᱳᱞᱛᱟ ᱨᱮ ᱢᱮᱱᱟᱜᱼᱟ ᱵᱮᱱᱰᱮᱞ ᱛᱟᱨᱯᱚᱨ ᱵᱮᱞᱩᱲᱢᱚᱴᱷ ᱢᱮᱱᱟᱜᱼᱟ ᱢᱚᱥᱡᱤᱫᱽ ᱫᱚ ᱯᱚᱥᱪᱤᱢ ᱵᱟᱝᱞᱟ ᱨᱮᱫᱚ ᱞᱟᱹᱴᱩᱣᱟᱜ ᱵᱟᱹᱱᱩᱜᱼᱟ ᱱᱤᱭᱟᱹ ᱠᱚᱫᱚ ᱱᱤᱭᱟᱹ ᱠᱚ ᱢᱚᱥᱡᱤᱫᱽ ᱫᱚ ᱟᱹᱛᱩ ᱟᱹᱛᱩ ᱨᱮ ᱛᱟᱦᱮᱱ ᱠᱟᱱᱟ ᱟᱨ ᱦᱚᱲᱟᱜ ᱫᱚ ᱡᱟᱦᱟᱸ ᱫᱚ ᱞᱟᱹᱴᱩ ᱢᱟᱹᱡᱷᱤ ᱛᱷᱟᱱ ᱢᱟᱹᱡᱷᱤ ᱛᱷᱟᱱ ᱜᱮ ᱱᱚᱛᱮ ᱨᱮᱫᱚ ᱢᱮᱱᱟᱜᱼᱟ